ᱦᱮᱞᱳ ᱱᱚᱣᱟ ᱠᱤ ᱚᱱᱮ ᱫᱚᱠᱟᱱ ᱡᱟᱦᱟᱸ ᱡᱚᱢ ᱡᱤᱱᱤᱥ ᱤᱧ ᱟᱹᱜᱩ ᱞᱮᱫ ᱚᱱᱟ ᱫᱚᱠᱟᱱ ᱜᱮ ᱟᱢ ᱢᱟᱹᱞᱤᱠ ᱮᱢ ᱢᱮᱱᱫᱟ ᱥᱮ ᱢᱩᱱᱥᱤ ᱦᱮᱸ ᱦᱮᱸ ᱤᱧᱜᱮ ᱢᱟᱹᱞᱤᱠ ᱟᱢ ᱠᱟᱱ ᱜᱮᱭᱟᱢ ᱚᱸᱻ ᱛᱟᱦᱚᱞᱮ ᱚᱸᱰᱮ ᱠᱤ ᱡᱚᱢ ᱡᱤᱱᱤᱥ ᱤᱧ ᱟᱹᱜᱩ ᱞᱮᱫᱟ ᱦᱟᱛᱟᱣ ᱥᱚᱢᱚᱭ ᱛᱚ ᱢᱚᱡᱽ ᱜᱮᱧ ᱧᱮᱞ ᱞᱮᱫᱟ ᱟᱨ ᱦᱟᱛᱟᱣ ᱠᱟᱛᱮ ᱦᱚᱸ ᱢᱚᱡᱽ ᱜᱮ ᱛᱟᱦᱮᱸ ᱠᱟᱱᱟ ᱚᱲᱟᱜ ᱤᱧ ᱟᱹᱜᱩ ᱠᱮᱫ ᱠᱷᱟᱱ ᱵᱟᱹᱲᱤᱡ ᱮᱱᱟ ᱠᱤᱱᱛᱩ ᱱᱤᱛᱟᱹᱜ ᱤᱧ ᱪᱮᱠᱟᱭᱟ ᱱᱤᱛᱚᱜ ᱵᱚᱫᱚᱞ ᱞᱮᱠᱷᱟᱡ ᱵᱟᱝ ᱜᱟᱱᱚᱜᱼᱟ ᱛᱚ ᱚᱱᱟ ᱤᱠᱷᱟᱹᱛᱮ ᱟᱢ ᱴᱷᱮᱱᱤᱧ ᱯᱷᱳᱱ ᱠᱟᱜ ᱢᱮᱭᱟ ᱠᱤ ᱵᱚᱫᱚᱞ ᱞᱮᱠᱷᱟᱡ ᱤᱧ ᱮᱴᱟᱜᱟᱜ ᱵᱟᱢ ᱤᱢᱟᱹᱧᱟ ᱱᱚᱣᱟ ᱠᱤ ᱵᱟᱝ ᱡᱚᱢ ᱜᱟᱱᱚᱜ ᱠᱟᱱᱟ ᱚᱱᱟ ᱤᱠᱷᱟᱹᱛᱮ ᱟᱢ ᱴᱷᱮᱱᱤᱧ ᱯᱷᱳᱱ ᱟᱠᱟᱫᱟ ᱟᱫᱚ ᱟᱢ ᱪᱮᱫ ᱮᱢ ᱢᱮᱱᱫᱟ ᱮᱴᱟᱜᱟᱜ ᱮᱢ ᱤᱢᱟᱹᱧᱟ ᱥᱮ ᱵᱟᱢ ᱤᱢᱟᱹᱧᱟ ᱱᱤᱭᱟᱹ ᱚᱱᱟ ᱤᱠᱷᱟᱹᱛᱮ ᱜᱮ ᱟᱢ ᱴᱷᱮᱡ ᱯᱷᱳᱱ ᱫᱚ ᱦᱩᱭ ᱟᱠᱟᱱᱟ ᱡᱮ ᱱᱚᱣᱟ ᱫᱚ ᱱᱚᱣᱟ ᱡᱤᱱᱤᱥ ᱡᱚᱢ ᱦᱚᱸ ᱵᱟᱝ ᱜᱟᱱᱚᱜ ᱠᱟᱱᱟ ᱟᱫᱚ ᱚᱱᱟ ᱤᱠᱷᱟᱹᱛᱮ ᱤᱧ ᱫᱚᱹᱧ ᱢᱮᱱᱮᱫ ᱛᱟᱦᱮᱱ ᱱᱚᱣᱟ ᱡᱤᱱᱤᱥ ᱫᱚ ᱵᱚᱫᱚᱞ ᱠᱟᱛᱟᱢᱟ ᱥᱮ ᱯᱷᱮᱨᱚᱛ ᱟᱹᱢᱟᱹᱧ ᱟᱨ ᱦᱟᱱᱟᱴᱟᱜ ᱮᱴᱟᱜᱟᱜ ᱡᱤᱱᱤᱥ ᱡᱟᱦᱟᱸ ᱵᱟᱝ ᱥᱚ ᱟᱠᱟᱱ ᱚᱱᱟ ᱡᱤᱱᱤᱥ ᱤᱢᱟᱹᱧ ᱢᱮ ᱚᱱᱟ ᱠᱷᱟᱹᱛᱤᱨ ᱛᱮ ᱟᱢ ᱴᱷᱮᱡ ᱤᱧ ᱯᱷᱳᱱ ᱟᱠᱟᱫᱟ ᱟᱫᱚ ᱟᱢ ᱪᱮᱫ ᱮᱢ ᱢᱤᱛᱟᱹᱧ ᱠᱟᱱᱟ